ᱤᱧ ᱫᱚ ᱵᱚᱞ ᱮᱱᱮᱡ ᱟᱹᱰᱤ ᱟᱸᱴ ᱤᱧ ᱠᱩᱥᱤᱭᱟᱜᱼᱟ ᱟᱨ ᱡᱟᱸᱦᱟ ᱨᱮᱜᱮ ᱵᱚᱞ ᱮᱱᱮᱡ ᱦᱩᱭᱩᱜ ᱚᱸᱰᱮ ᱜᱮᱧ ᱪᱟᱞᱟᱜᱼᱟ ᱟᱨ ᱱᱤᱭᱟᱹ ᱠᱷᱚᱵᱚᱨ ᱫᱚ ᱢᱟᱡᱷᱮ ᱢᱟᱡᱷᱮ ᱤᱧ ᱯᱮᱯᱟᱨ ᱤᱧ ᱧᱮᱞᱟ ᱱᱤᱭᱩᱥ ᱯᱮᱯᱟᱨ ᱴᱤᱵᱷᱤ ᱪᱮᱱᱮᱞ ᱠᱚ ᱢᱮᱱᱟᱜᱼᱟ ᱥᱮ ᱤᱧ ᱴᱷᱮᱡ ᱦᱚᱸ ᱢᱩᱴᱷᱳ ᱯᱷᱳᱱ ᱢᱮᱱᱟᱜ ᱟᱠᱟᱫ ᱛᱤᱧ ᱜᱮᱭᱟ ᱚᱸᱰᱮ ᱠᱷᱚᱱᱟᱜ ᱜᱮ ᱮᱱᱮᱡ ᱨᱮᱭᱟᱜ ᱟᱯᱰᱮᱴ ᱠᱷᱚᱵᱚᱨ ᱫᱚᱧ ᱧᱟᱢᱼᱟ